ᱥᱤᱣᱩᱞᱤ ᱦᱮᱢᱵᱨᱚᱢ ᱟᱯᱮ ᱚᱲᱟᱜ ᱨᱮ ᱟᱢ ᱪᱮᱫ ᱠᱚ ᱵᱟᱦᱟ ᱫᱟᱨᱮ ᱨᱚᱦᱚᱭᱮᱢ ᱠᱩᱥᱤᱭᱟᱜᱼᱟ ᱚᱱᱟ ᱵᱟᱦᱟ ᱫᱟᱨᱮ ᱨᱮᱱᱟᱜ ᱧᱩᱛᱩᱢ ᱞᱟᱭᱟᱹᱧ ᱢᱮᱥᱮ ᱤᱧ ᱫᱚ ᱟᱞᱮ ᱚᱲᱟᱜ ᱨᱮ ᱟᱭᱢᱟ ᱞᱮᱠᱟᱱ ᱵᱟᱦᱟ ᱫᱟᱨᱮ ᱥᱮ ᱵᱟᱦᱟ ᱠᱚ ᱨᱚᱦᱚᱭ ᱤᱧ ᱠᱩᱥᱤᱭᱟᱜ ᱜᱮᱭᱟ ᱟᱨ ᱟᱭᱢᱟ ᱞᱮᱠᱟᱱ ᱵᱟᱦᱟ ᱠᱚ ᱢᱩᱫ ᱨᱮ ᱟᱞᱮ ᱚᱲᱟᱜ ᱨᱮ ᱤᱧ ᱨᱚᱦᱚᱭ ᱟᱠᱟᱫᱟ ᱡᱮᱢᱚᱱ ᱰᱟᱞᱤᱭᱟ ᱡᱮᱨᱮᱱᱤᱭᱟᱢ ᱯᱤᱴᱩᱱᱤᱭᱟ ᱛᱟᱨᱯᱚᱨ ᱠᱤᱥᱱᱤ ᱵᱟᱦᱟ ᱛᱟᱨᱯᱚᱨ ᱜᱳᱞᱟᱯ ᱟᱨᱚ ᱮᱢᱟᱱ ᱮᱢᱱᱟ ᱠᱚ